ᱥᱟᱱᱛᱟᱲ ᱠᱚᱣᱟᱜ ᱫᱷᱚᱨᱚᱢ ᱫᱚ ᱢᱤᱫᱴᱟᱱ ᱜᱮᱭᱟ ᱡᱟᱦᱟᱸ ᱪᱮ ᱢᱮᱱᱟᱜᱼᱟ ᱥᱮᱫᱟᱭ ᱠᱷᱚᱱ ᱚᱞᱜᱩᱨᱩ ᱯᱚᱱᱰᱤᱛ ᱨᱚᱜᱷᱩᱱᱟᱛᱷ ᱢᱩᱨᱢᱩᱭ ᱢᱮᱱ ᱟᱠᱟᱫᱼᱟ ᱟᱵᱚᱣᱟᱜ ᱥᱟᱱᱛᱟᱲ ᱫᱷᱚᱨᱚᱢ ᱛᱟᱵᱚᱱ ᱫᱚ ᱦᱩᱭᱩᱜ ᱠᱟᱱᱟ ᱥᱟᱨᱱᱟ ᱫᱷᱚᱨᱚᱢ ᱫᱷᱚᱨᱚᱢ ᱯᱩᱛᱷᱤ ᱛᱟᱵᱚᱱ ᱦᱩᱭᱩᱜ ᱠᱟᱱᱟ ᱦᱤᱛᱟᱹᱞ ᱥᱟᱱᱛᱟᱲ ᱠᱚᱣᱟᱜ ᱫᱚ ᱡᱟᱦᱟᱸᱭ ᱜᱮ ᱱᱚᱣᱟ ᱫᱷᱟᱹᱨᱛᱤ ᱯᱩᱨᱤ ᱨᱮ ᱥᱟᱱᱛᱟᱲ ᱢᱮᱱᱟᱜ ᱠᱚᱣᱟ ᱫᱷᱚᱨᱚᱢ ᱫᱚ ᱵᱟᱝ ᱠᱚ ᱵᱚᱫᱚᱞ ᱫᱟᱲᱮᱭᱟᱜᱼᱟ ᱪᱮᱫᱟᱜ ᱥᱮ ᱟᱵᱚᱣᱟᱜ ᱫᱷᱚᱨᱚᱢ ᱫᱚ ᱦᱩᱭᱩᱜ ᱠᱟᱱᱟ ᱥᱟᱨᱱᱟ ᱫᱷᱚᱨᱚᱢ ᱟᱨ ᱥᱟᱨᱱᱟ ᱫᱷᱚᱨᱚᱢ ᱪᱮᱛᱟᱱ ᱛᱮᱜᱮ ᱟᱵᱚ ᱫᱚ ᱛᱟᱵᱚ ᱯᱟᱹᱛᱭᱟᱹᱣ ᱢᱮᱱᱟᱜᱼᱟ ᱚᱱᱟᱛᱮ ᱟᱹᱞᱤᱧ ᱫᱚ ᱥᱟᱨᱱᱟ ᱫᱷᱚᱨᱚᱢ ᱪᱮᱛᱟᱱ ᱨᱮᱜᱮ ᱯᱟᱹᱛᱭᱟᱹᱣ ᱢᱮᱱᱟᱜ ᱞᱤᱧᱟᱹ ᱥᱟᱨᱱᱟ ᱫᱷᱚᱨᱚᱢ ᱪᱮᱛᱟᱱ ᱪᱷᱟᱲᱟ ᱫᱚ ᱮᱴᱟᱜ ᱫᱷᱚᱨᱚᱢ ᱨᱮᱫᱚ ᱛᱮᱫᱚ ᱟᱹᱞᱤᱧ ᱵᱟᱝᱞᱤᱧ ᱥᱮᱱ ᱫᱟᱲᱮᱭᱟᱜᱼᱟ ᱡᱚᱱᱚᱢ ᱠᱟᱱᱟᱞᱤᱧ ᱥᱮᱫᱟᱭ ᱵᱟᱠᱚ ᱢᱮᱱᱟ ᱢᱟᱱᱮ ᱡᱟᱱᱟᱢ ᱛᱚᱨᱟ ᱦᱚᱸ ᱟᱵᱚ ᱫᱚ ᱥᱮᱫᱟᱭ ᱠᱚᱠᱚ ᱥᱮᱨᱮᱧ ᱠᱟᱛᱷᱟ ᱛᱮ ᱢᱮᱱ ᱟᱠᱟᱫᱼᱟ ᱟᱵᱚ ᱫᱚ ᱡᱟᱱᱟᱢ ᱛᱟᱞᱟ ᱛᱚᱨᱟ ᱯᱟᱨᱠᱚᱢ ᱵᱚᱦᱚᱜ ᱥᱮᱫ ᱨᱮ ᱜᱤᱛᱤᱡ ᱵᱚᱦᱚᱜ ᱟᱵᱚᱣᱟᱜ ᱡᱚᱱᱢᱚ ᱜᱤᱫᱽᱨᱟᱹ ᱡᱚᱱᱚᱢ ᱛᱟᱭᱚᱢ ᱵᱚᱦᱚᱜ ᱥᱮᱫ ᱨᱮ ᱩᱜᱽᱞᱤ ᱦᱚᱸᱠᱚ ᱵᱤᱫᱽ ᱟᱵᱚᱱ ᱠᱟᱱᱟ ᱚᱱᱟ ᱦᱚᱸ ᱥᱮᱫᱟᱭ ᱨᱮ ᱢᱮᱱᱟᱜᱼᱟ ᱥᱟᱨᱱᱟ ᱫᱷᱚᱨᱚᱢ ᱞᱮᱠᱟᱛᱮ ᱢᱤᱫᱴᱤᱡ ᱮᱠᱫᱚᱢ ᱵᱟᱝᱜᱮ ᱞᱟᱹᱭᱚᱜᱚᱜᱼᱟ ᱥᱮᱨᱮᱧ ᱟᱠᱟᱨ ᱛᱮᱢᱟ ᱟᱵᱚ ᱫᱚ ᱥᱮᱫᱟᱭ ᱠᱷᱚᱱ ᱡᱚᱠᱷᱚᱱ ᱯᱤᱞᱪᱩ ᱦᱟᱲᱟᱢ ᱯᱤᱞᱪᱩ ᱵᱩᱲᱦᱤ ᱛᱟᱹᱠᱤᱱ ᱠᱤᱱ ᱡᱟᱱᱟᱢᱮᱱᱟ ᱡᱟᱹᱛᱤ ᱦᱟᱯᱟᱴᱤᱧ ᱮᱱᱟ ᱥᱟᱨᱱᱟ ᱫᱷᱚᱨᱚᱢ ᱛᱮ ᱟᱵᱚᱣᱟᱜ ᱫᱷᱚᱨᱚᱢ ᱜᱟᱲ ᱦᱚᱸ ᱛᱟᱵᱚᱱ ᱢᱮᱱᱟᱜᱼᱟ ᱥᱟᱨᱱᱟ ᱫᱷᱚᱨᱚᱢ ᱜᱟᱲ ᱢᱮᱱᱟᱜ ᱛᱟᱵᱚᱱᱟ ᱚᱱᱟᱛᱮ ᱟᱹᱞᱤᱧ ᱫᱚ ᱥᱟᱨᱱᱟ ᱫᱷᱚᱨᱚᱢ ᱪᱮᱛᱟᱱ ᱨᱮᱜᱮ ᱛᱟᱹᱞᱤᱧ ᱯᱟᱹᱛᱭᱟᱹᱣ ᱫᱚ ᱢᱮᱱᱟᱜᱼᱟ ᱟᱨ ᱚᱱᱟ ᱪᱮᱛᱟᱱ ᱫᱚ ᱮᱴᱟᱜ ᱫᱷᱚᱨᱚᱢ ᱫᱚ ᱟᱢᱫᱚ ᱟᱢᱛᱮ ᱫᱚ ᱵᱟᱝ ᱜᱤᱞᱤᱧ ᱪᱟᱞᱟᱣ ᱫᱟᱲᱮᱭᱟᱜᱼᱟ ᱥᱟᱨᱱᱟ ᱫᱷᱚᱨᱚᱢ ᱪᱮᱛᱟᱱ ᱨᱮ ᱟᱹᱞᱤᱧᱟᱜ ᱯᱟᱹᱛᱭᱟᱹᱣ ᱢᱮᱱᱟᱜᱼᱟ ᱡᱟᱦᱟᱸᱭ ᱠᱚᱢ ᱧᱮᱞᱮᱫ ᱠᱚᱣᱟ ᱱᱚᱣᱟ ᱫᱷᱟᱹᱨᱛᱤᱨᱮ ᱥᱟᱨᱱᱟ ᱫᱷᱚᱨᱚᱢ ᱪᱮᱛᱟᱱ ᱪᱷᱟᱲᱟ ᱮᱴᱟᱜ ᱫᱷᱚᱨᱚᱢ ᱛᱮᱵᱚᱱ ᱪᱟᱞᱟᱜ ᱠᱟᱱᱟ ᱢᱮᱱᱠᱷᱟᱱ ᱚᱱᱟ ᱫᱷᱚᱨᱚᱢ ᱛᱮ ᱪᱟᱞᱟᱣ ᱞᱮᱱᱠᱷᱟᱱ ᱚᱱᱟ ᱫᱚ ᱵᱟᱹᱲᱤᱡ ᱜᱮᱭᱟ ᱟᱨ ᱠᱷᱟᱨᱟᱯ ᱜᱮᱭᱟ

ᱥᱟᱨᱱᱟ ᱫᱷᱚᱨᱚᱢ ᱨᱮᱱᱟᱜ ᱞᱟᱭᱼᱞᱟᱠᱪᱟᱨ ᱤᱫᱤ ᱠᱟᱛᱮᱫ ᱜᱮ ᱟᱹᱞᱤᱧ ᱫᱚ ᱱᱤᱛᱳᱜ ᱦᱚᱨ ᱫᱚᱞᱤᱧ ᱛᱟᱲᱟᱢ ᱟᱠᱟᱫᱼᱟ